ᱤᱧᱟᱹᱜ ᱥᱟᱢᱟᱱ ᱤᱫᱤ ᱠᱟᱛᱮᱫ ᱵᱷᱟᱹᱜᱤ ᱟᱹᱭᱠᱟᱹᱣ ᱫᱚ ᱦᱩᱭᱩᱜ ᱠᱟᱱᱟ ᱚᱱᱟᱫᱚ ᱪᱮᱭᱟᱨ ᱤᱧ ᱡᱚᱵ ᱦᱩᱰᱤᱧ ᱛᱟᱦᱮᱱ ᱠᱟᱱᱟ ᱩᱱ ᱚᱠᱛᱚ ᱤᱧ ᱟᱭᱳᱼᱵᱟᱵᱟ ᱛᱟᱹᱠᱤᱱ ᱪᱮᱭᱟᱨ ᱠᱤᱱ ᱠᱤᱨᱤᱧ ᱞᱮᱜᱼᱟ ᱚᱱᱟ ᱪᱮᱭᱟᱨ ᱱᱤᱛᱳᱜ ᱦᱟᱹᱵᱤᱡ ᱵᱮᱥᱜᱮ ᱢᱮᱱᱟᱜᱼᱟ ᱱᱤᱛᱳᱜ ᱦᱚᱸ ᱯᱮᱲᱟ ᱯᱨᱚᱵᱷᱩ ᱠᱚ ᱦᱤᱡᱩᱜ ᱠᱷᱟᱱ ᱚᱱᱟ ᱪᱮᱭᱟᱨ ᱨᱮᱜᱮᱞᱮ ᱫᱩᱲᱩᱵ ᱠᱚᱣᱟ ᱩᱱ ᱚᱠᱛᱚ ᱫᱚ ᱱᱚᱣᱟ ᱪᱮᱭᱟᱨ ᱨᱮᱭᱟᱜ ᱫᱟᱢ ᱦᱚᱸ ᱠᱚᱢᱜᱮ ᱛᱟᱦᱮᱸ ᱞᱮᱱᱟ ᱟᱨ ᱢᱚᱡᱽᱵᱩᱛ ᱦᱚᱸ ᱛᱟᱦᱮᱸ ᱞᱮᱱᱟ ᱟᱨ ᱱᱮᱛᱟᱨᱟᱜ ᱪᱮᱭᱟᱨ ᱠᱚᱫᱚ ᱫᱟᱢ ᱦᱚᱸ ᱰᱷᱮᱨ ᱜᱮᱭᱟ ᱟᱨ ᱞᱚᱜᱚᱱ ᱜᱮ ᱨᱟᱹᱯᱩᱫᱚᱜᱼᱟ ᱡᱟᱫᱟ ᱫᱤᱱ ᱦᱚᱸ ᱵᱟᱭ ᱴᱤᱠᱟᱹᱜᱼᱟ